ᱦᱮᱞᱳ ᱦᱮᱸ ᱢᱮᱱ ᱮᱫᱟᱹᱧ ᱱᱚᱶᱟ ᱵᱟᱹᱨᱤᱠᱩᱞ ᱛᱷᱟᱱᱟ ᱠᱟᱱᱟ ᱦᱮᱸ ᱟᱢ ᱫᱚ ᱠᱤ ᱵᱚᱲᱚ ᱵᱟᱹᱵᱩᱢ ᱢᱮᱱᱮᱫᱟ ᱤᱧ ᱫᱚ ᱡᱟᱱᱠᱤᱵᱟᱫ ᱠᱷᱚᱱᱤᱧ ᱢᱮᱱ ᱮᱫ ᱛᱟᱦᱮᱱᱟ ᱠᱟᱛᱷᱟ ᱫᱚ ᱦᱩᱭᱩᱜ ᱠᱟᱱᱟ ᱤᱧ ᱯᱷᱩᱞᱠᱩᱥᱢᱟ ᱠᱷᱚᱱᱤᱧ ᱪᱟᱞᱟᱜ ᱠᱟᱱ ᱛᱟᱦᱮᱱᱟ ᱥᱤᱞᱫᱟ ᱛᱳ ᱵᱟᱥᱨᱮ ᱤᱧᱟᱹᱜ ᱢᱤᱫᱴᱮᱱ ᱵᱮᱜ ᱟᱫ ᱟᱠᱟᱱ ᱛᱤᱧᱟᱹ ᱚᱱᱟ ᱫᱚ ᱢᱤᱫᱴᱮᱱ ᱦᱩᱰᱤᱧ ᱥᱟᱹᱦᱤᱡ ᱟᱜ ᱵᱮᱜ ᱛᱟᱦᱮᱸ ᱠᱟᱱᱟ ᱟᱨ ᱤᱱᱠᱟᱹ ᱱᱤᱞ ᱠᱟᱞᱟᱨᱟᱜ ᱛᱳ ᱜᱮᱸᱫᱟᱜ ᱡᱤᱱᱥ ᱜᱮᱸᱫᱟᱜ ᱨᱮᱱᱟᱜ ᱵᱮᱜ ᱛᱟᱦᱮᱸ ᱠᱟᱱᱟ ᱚᱱᱟᱨᱮ ᱤᱧᱟᱹᱜ ᱰᱚᱠᱳᱢᱮᱱᱴᱥ ᱠᱚ ᱛᱟᱦᱮᱸᱠᱟᱱ ᱛᱤᱧᱟᱹ ᱚᱨᱤᱡᱤᱱᱟᱞ ᱰᱚᱠᱳᱢᱮᱱᱴᱥ ᱠᱚ ᱛᱟᱦᱮᱸᱠᱟᱱ ᱛᱤᱧᱟᱹ ᱟᱨ ᱵᱟᱥ ᱠᱷᱚᱱᱟᱜ ᱜᱮ ᱵᱟᱹᱧ ᱧᱟᱢ ᱮᱫᱟ ᱚᱱᱟ ᱰᱤᱠᱤᱨᱮᱧ ᱫᱚᱦᱚ ᱞᱮᱫᱟ ᱛᱳ ᱛᱟᱦᱚᱞᱮ ᱚᱸᱰᱮ ᱢᱟ ᱯᱚᱨᱮᱛᱮ ᱵᱟᱹᱧ ᱧᱟᱢᱫᱟ ᱚᱱᱟ ᱵᱮᱜᱽ ᱟᱫ ᱠᱟᱱ ᱛᱤᱧᱟᱹ ᱟᱪᱪᱷᱟ ᱛᱚᱵᱮ ᱪᱟᱞᱟᱜ ᱟᱹᱞᱤᱧ

ᱦᱮᱸ ᱛᱟᱦᱚᱞᱮ ᱴᱷᱤᱠ ᱜᱮᱭᱟ ᱪᱟᱞᱟᱜ ᱟᱹᱞᱤᱧ ᱦᱮᱸ